ᱟᱞᱮ ᱫᱚ ᱥᱤᱢ ᱥᱩᱠᱨᱤ ᱢᱮᱨᱚᱢ ᱰᱟᱝᱨᱟ ᱱᱩᱝᱠᱩ ᱞᱮ ᱟᱹᱥᱩᱞᱮᱫ ᱠᱚᱣᱟ ᱟᱨ ᱱᱩᱝᱠᱩ ᱞᱟᱹᱜᱤᱫ ᱦᱚᱸ ᱡᱩᱫᱟᱹ ᱜᱮ ᱜᱚᱲᱟ ᱥᱮ ᱚᱲᱟᱜ ᱦᱮᱱᱟᱜᱼᱟ ᱛᱟᱞᱮᱭᱟ ᱥᱤᱢ ᱡᱩᱫᱟᱹ ᱨᱮ ᱢᱮᱨᱚᱢ ᱡᱩᱫᱟᱹ ᱨᱮ ᱥᱩᱠᱨᱤ ᱡᱩᱫᱟ ᱨᱮ ᱰᱟᱝᱨᱟ ᱡᱩᱫᱟᱹ ᱨᱮ ᱚᱝᱠᱟ ᱵᱷᱟᱜᱽ ᱵᱷᱟᱜᱽ ᱚᱲᱟᱜ ᱞᱮ ᱫᱚᱦᱚᱣᱟᱠᱟᱫᱟ ᱟᱨ ᱵᱷᱟᱜᱽ ᱵᱷᱟᱜᱽ ᱜᱮ ᱥᱤᱢ ᱫᱚᱞᱮ ᱮᱢᱟᱣᱟᱠᱚᱣᱟ ᱡᱮᱢᱚᱱ ᱪᱟᱣᱞᱮ ᱫᱟᱠᱟ ᱟᱨ ᱥᱩᱠᱨᱤ ᱫᱚᱞᱮ ᱮᱢᱟᱣᱟᱠᱚᱣᱟ ᱞᱩᱵᱩᱜ ᱫᱟᱜ ᱟᱨ ᱢᱮᱨᱚᱢ ᱫᱚ ᱜᱷᱟᱸᱥ ᱞᱮ ᱜᱮᱫ ᱟᱜᱩᱣᱟᱠᱚᱣᱟ ᱵᱟᱹᱭᱦᱟᱹᱲ ᱥᱮᱡ ᱠᱷᱚᱡ ᱟᱨ ᱰᱟᱝᱨᱟ ᱫᱚ ᱵᱩᱥᱩᱵ ᱢᱚᱡᱽ ᱜᱮ ᱜᱮᱫ ᱪᱷᱟᱱᱤ ᱠᱟᱛᱮ ᱞᱮ ᱮᱢᱟᱣᱟᱠᱚᱣᱟ ᱛᱚᱵᱮ ᱠᱷᱟᱱ ᱫᱚ ᱩᱱᱠᱩ ᱢᱚᱡᱽ ᱜᱮ ᱟᱨ ᱠᱩ ᱛᱮᱦᱮᱱ ᱠᱟᱱᱟ ᱟᱨ ᱱᱚᱜᱼᱚᱸᱭ ᱠᱳᱱᱳ ᱨᱩᱣᱟᱹ ᱦᱟᱹᱥᱩ ᱦᱚᱸ ᱵᱟᱝ ᱧᱟᱢᱮᱫ ᱠᱚᱣᱟ ᱟᱨ ᱢᱚᱡᱽᱜᱮ ᱨᱟᱱ ᱠᱚ ᱟᱹᱜᱩ ᱠᱟᱛᱮ ᱦᱚᱸᱞᱮ ᱡᱚᱢ ᱦᱚᱪᱚ ᱠᱚᱣᱟ ᱢᱟᱡᱷᱮ ᱢᱚᱫᱽᱫᱷᱮ ᱡᱟᱛᱮ ᱠᱳᱱᱳ ᱨᱩᱣᱟᱹ ᱦᱟᱹᱥᱩ ᱵᱟᱝ ᱧᱟᱢ ᱠᱚ ᱟᱨ ᱢᱚᱡᱽ ᱜᱮᱠᱚ ᱛᱟᱦᱮᱱ ᱠᱟᱱ ᱛᱟᱞᱮᱭᱟ ᱛᱚᱵᱮᱠᱷᱟᱱ ᱫᱚ ᱢᱚᱡᱽ ᱜᱮᱠᱚ ᱛᱮᱦᱮᱱ ᱠᱟᱱ ᱛᱟᱞᱮᱭᱟ ᱟᱨ ᱩᱱᱠᱩ ᱠᱚ ᱟᱹᱠᱷᱨᱤᱧ ᱠᱟᱛᱮ ᱜᱮ ᱟᱞᱮ ᱥᱚᱝᱥᱟᱨ ᱨᱮ ᱯᱚᱭᱥᱟ ᱞᱮ ᱨᱳᱡᱽᱜᱟᱨ ᱮᱫᱟ ᱟᱨ ᱱᱚᱝᱠᱟ ᱱᱚᱝᱠᱟ ᱛᱮᱜᱤ ᱟᱞᱮ ᱟᱨᱦᱚᱸ ᱢᱟᱱᱮ ᱥᱮᱬᱟᱭ ᱞᱮ ᱢᱮᱱᱮᱫᱟ ᱡᱟᱛᱮ ᱟᱨᱦᱚᱸ ᱱᱚᱝᱠᱟ ᱱᱚᱝᱠᱟ ᱛᱮᱜᱮ ᱰᱷᱮᱨ ᱧᱚᱜ ᱵᱮᱵᱥᱟ ᱞᱮ ᱥᱟᱵ ᱫᱟᱲᱭᱟᱜ ᱟᱨ ᱪᱮᱛᱟᱱ ᱛᱮᱞᱮ ᱪᱟᱞᱟᱣ ᱫᱟᱲᱮᱭᱟᱜ ᱤᱧ ᱱᱚᱣᱟ ᱜᱮᱧ ᱢᱮᱱᱮᱫ ᱛᱟᱵᱚᱱᱟ